ᱦᱮᱸ ᱦᱮᱞᱳ ᱤᱧᱫᱚ ᱠᱩᱢᱲᱤ ᱟᱛᱳ ᱠᱷᱚᱱᱤᱧ ᱢᱮᱱᱮᱫᱼᱟ ᱱᱚᱰᱮ ᱠᱷᱚᱱ ᱡᱟᱦᱟᱧ ᱚᱰᱟᱨ ᱞᱮᱫᱟ ᱡᱟᱦᱟᱸ ᱫᱚᱥᱴᱤ ᱨᱩᱴᱤ ᱟᱨ ᱚᱰᱟᱨ ᱞᱮᱜᱼᱟ ᱛᱮᱦᱮᱧ ᱠᱟᱹᱡ ᱪᱮᱞᱟᱝ ᱡᱚᱢ ᱨᱮᱭᱟᱜ ᱢᱚᱱᱮ ᱵᱟᱭ ᱦᱤᱡᱩᱜ ᱠᱟᱱᱟ ᱤᱫᱤ ᱛᱮ ᱡᱮ ᱟᱢ ᱴᱷᱮᱱ ᱱᱚᱣᱟᱧ ᱟᱨᱫᱟᱥᱚᱜ ᱠᱟᱱᱟ ᱡᱮ ᱤᱧ ᱢᱟᱱᱮ ᱯᱟᱸᱪᱴᱤ ᱨᱩᱴᱤᱢ ᱮᱢᱟᱹᱧᱟ ᱯᱟᱸᱪᱴᱤ ᱨᱩᱴᱤᱢ ᱵᱷᱮᱡᱟ ᱠᱟᱜᱼᱟ ᱤᱧᱟᱹᱜ ᱱᱚᱣᱟ ᱦᱚᱲᱢᱚ ᱠᱚ ᱛᱮᱦᱮᱧ ᱱᱚᱣᱟ ᱥᱤᱛᱩᱝ ᱠᱷᱟᱹᱛᱤᱨ ᱛᱮ ᱴᱷᱤᱠ ᱵᱟᱹᱧ ᱵᱩᱡᱷᱟᱹᱣ ᱮᱫᱟ ᱚᱱᱟ ᱤᱫᱤᱛᱮ ᱢᱟᱱᱮ ᱰᱷᱮᱨ ᱵᱟᱭ ᱡᱚᱢ ᱥᱟᱱᱟ ᱠᱟᱱᱟ ᱚᱱᱟ ᱤᱭᱟᱹᱛᱮ ᱢᱮᱛᱟᱢ ᱠᱟᱱᱟ ᱡᱮ ᱤᱧ ᱠᱚᱢ ᱨᱩᱴᱤ ᱤᱢᱟᱹᱧ ᱢᱮ ᱟᱨ ᱡᱟᱦᱟᱸ ᱟᱢ ᱴᱷᱮᱱ ᱠᱷᱚᱱ ᱤᱧ ᱱᱟᱥᱮᱧ ᱵᱷᱮᱡᱟ ᱞᱮᱫᱟ ᱚᱱᱟ ᱤᱧᱟᱹᱜ ᱠᱤᱭᱩ ᱟᱨ ᱠᱳᱰ ᱨᱮ ᱵᱷᱮᱡᱟ ᱠᱟᱜ ᱢᱮ ᱚᱱᱟᱜᱮ ᱤᱧ ᱴᱷᱮᱱ ᱤᱧ ᱟᱨᱫᱟᱥᱚᱜ ᱠᱟᱱᱟ ᱱᱤᱭᱟᱹ ᱟᱢ ᱡᱟᱦᱟᱸ ᱛᱤᱱᱟᱹᱜ ᱜᱮ ᱞᱚᱜᱚᱱᱮᱢ ᱵᱷᱮᱡᱟ ᱫᱟᱲᱮᱭᱟᱜᱼᱟ ᱩᱱᱟᱹᱜ ᱜᱮ ᱱᱟᱯᱟᱭᱚᱜᱼᱟ ᱤᱧ ᱚᱱᱟ ᱛᱟᱺᱜᱤᱨᱮ ᱢᱤᱱᱟᱹᱧᱟ ᱱᱤᱛᱚᱝ ᱤᱧ ᱨᱮᱸᱜᱮᱡ ᱛᱮ ᱢᱤᱱᱟᱹᱧᱟ ᱰᱷᱮᱨ ᱵᱟᱭ ᱡᱚᱢ ᱥᱟᱱᱟᱧ ᱠᱟᱱᱟ ᱦᱚᱲᱢᱚ ᱠᱚ ᱴᱷᱤᱠ ᱵᱟᱹᱧ ᱵᱩᱡᱷᱟᱹᱣᱮᱫᱟ ᱚᱱᱟ ᱤᱫᱤᱛᱮ ᱟᱹᱜᱩ ᱠᱟᱜ ᱢᱮ ᱢᱟ ᱛᱚᱵᱮ ᱮᱱᱠᱷᱟᱱ ᱡᱚᱦᱟᱨ ᱟᱨᱦᱚᱸ ᱡᱟᱦᱟᱸ ᱛᱤᱥ ᱤᱧ ᱚᱰᱟᱨᱟ ᱩᱱ ᱡᱚᱦᱚᱜ ᱤᱧᱟᱹᱜ ᱚᱰᱟᱨ ᱟᱢᱮᱢ ᱮᱢ ᱫᱟᱲᱮᱭᱟᱜ ᱢᱟ